ᱦᱮᱸ ᱢᱟᱞᱟ ᱡᱚᱦᱟᱨ ᱤᱧ ᱴᱤᱠᱟᱨᱟᱢ ᱴᱩᱰᱩᱧ ᱢᱮᱱᱮᱫᱼᱟ ᱤᱧ ᱯᱮᱱ ᱠᱟᱨᱰ ᱠᱷᱟᱹᱛᱤᱨ ᱟᱹᱨᱡᱤ ᱥᱟᱞᱟᱢᱤᱧ ᱮᱢ ᱞᱮᱫᱟ ᱢᱮᱱᱫᱚ ᱱᱤᱛᱚᱜ ᱦᱟᱹᱨᱤᱡ ᱚᱱᱟ ᱯᱮᱱ ᱠᱟᱨᱰ ᱟᱹᱞᱤᱧ ᱵᱟᱝᱞᱤᱧ ᱧᱟᱢ ᱟᱠᱟᱫᱟ ᱟᱨ ᱱᱤᱛᱚᱜ ᱯᱮᱱ ᱠᱟᱨᱰ ᱯᱮᱱ ᱠᱟᱨᱰ ᱵᱟᱝᱛᱮ ᱟᱹᱞᱤᱧ ᱞᱟᱹᱠᱛᱤᱜ ᱠᱟᱱ ᱠᱟᱹᱣᱰᱤ ᱠᱚ ᱵᱟᱝᱞᱤᱧ ᱧᱟᱢ ᱫᱟᱲᱮᱭᱟᱜ ᱠᱟᱱᱟ ᱟᱫᱚ ᱚᱱᱟ ᱠᱟᱹᱢᱤ ᱦᱚᱨᱟ ᱛᱤᱱᱟᱹᱜ ᱥᱟᱹᱜᱤᱧ ᱮᱱᱟ ᱪᱮᱫ ᱞᱮᱠᱟ ᱨᱮᱞᱤᱧ ᱵᱟᱲᱟᱭ ᱠᱮᱭᱟ ᱟᱹᱵᱤᱱ ᱴᱷᱮᱱ ᱚᱱᱟᱜᱮᱞᱤᱧ ᱟᱨᱫᱟᱥᱚᱜ ᱠᱟᱱᱟ ᱡᱮ ᱱᱚᱣᱟ ᱯᱮᱱ ᱠᱟᱨᱰ ᱠᱟᱹᱢᱤ ᱦᱚᱨᱟ ᱛᱤᱱᱟᱹᱜ ᱥᱟᱺᱜᱤᱧᱮᱱᱟ ᱡᱩᱫᱤ ᱚᱱᱟ ᱵᱮᱱᱟᱣ ᱟᱠᱟᱱᱟ ᱚᱱᱟᱦᱚᱸ ᱵᱟᱰᱟᱭ ᱦᱚᱪᱚ ᱞᱤᱧᱯᱮ ᱟᱨ ᱡᱩᱫᱤ ᱵᱟᱭ ᱵᱮᱱᱟᱣ ᱟᱠᱟᱱᱟ ᱚᱠᱟ ᱞᱮᱠᱟᱨᱮ ᱠᱟᱹᱡ ᱞᱚᱜᱚᱱ ᱫᱷᱟᱨᱟ ᱵᱮᱱᱟᱜᱼᱟ ᱚᱱᱟᱜᱮ ᱟᱹᱞᱤᱧ ᱟᱯᱮ ᱴᱷᱮᱡ ᱞᱤᱧ ᱱᱮᱦᱚᱨᱚᱜ ᱠᱟᱱᱟ ᱚᱱᱟ ᱯᱮᱱ ᱠᱟᱨᱰ ᱨᱮᱱᱟᱜ ᱞᱚᱜᱚᱱ ᱫᱷᱟᱨᱟ ᱵᱮᱵᱚᱥᱛᱷᱟ ᱞᱮᱱᱠᱷᱟᱱ ᱟᱹᱞᱤᱧᱟᱜ ᱠᱟᱹᱢᱤᱦᱚᱨᱟ ᱢᱟᱲᱟᱝᱚᱜᱼᱟ ᱟᱨ ᱵᱟᱝᱠᱷᱟᱱ ᱟᱹᱞᱤᱧ ᱟᱹᱰᱤ ᱟᱱᱟᱴ ᱮᱴᱠᱮᱴᱚᱬᱮ ᱨᱮᱞᱤᱧ ᱛᱟᱦᱮᱸ ᱠᱟᱱᱟ ᱮᱠ ᱢᱟᱹᱦᱱᱟᱹ ᱠᱷᱚᱱ ᱵᱤᱥᱛᱤᱭᱮᱱᱟ ᱚᱱᱟ ᱟᱨᱡᱤ ᱠᱟᱛᱮᱫ ᱟᱨ ᱚᱱᱟ ᱨᱮᱱᱟᱜ ᱡᱚᱵᱟᱵ ᱨᱩᱣᱟᱹᱲ ᱵᱟᱹᱞᱤᱧ ᱧᱟᱢᱮᱫᱼᱛᱮ ᱱᱤᱛᱚᱜ ᱟᱹᱰᱤᱞᱤᱧ ᱟᱱᱟᱴ ᱟᱠᱟᱱᱟ ᱪᱤᱠᱟᱹᱛᱮ ᱟᱹᱞᱤᱧ ᱯᱮᱱ ᱠᱟᱨᱰ ᱢᱟ ᱢᱳᱴᱟ ᱯᱚᱭᱥᱟ ᱫᱚ ᱫᱚᱨᱠᱟᱨ ᱢᱮᱱᱠᱷᱟᱱ ᱟᱹᱞᱤᱧ ᱢᱳᱴᱟ ᱯᱚᱭᱥᱟ ᱦᱩᱱᱟᱹᱝ ᱞᱤᱧ ᱫᱚᱨᱠᱟᱨᱚᱜ ᱠᱟᱱᱟ ᱟᱹᱰᱤ ᱩᱥᱟᱹᱨᱟ ᱥᱟᱹᱦᱤᱡ ᱯᱮ ᱱᱚᱣᱟᱵᱤᱱ ᱵᱮᱵᱚᱥᱛᱷᱟ ᱟᱹᱞᱤᱧᱟ ᱚᱱᱟ ᱟᱹᱢᱟᱹᱞᱤ ᱨᱮ ᱟᱫᱚ ᱢᱟ ᱱᱤᱭᱟᱹ ᱢᱮᱱ ᱠᱟᱛᱮᱫ ᱜᱮ ᱡᱚᱦᱟᱨ ᱞᱚᱜᱚᱱ ᱫᱚ ᱱᱚᱣᱟ ᱨᱮᱱᱟᱜ ᱟᱹᱞᱤᱧᱜᱮ ᱵᱟᱲᱟᱭ ᱨᱩᱣᱟᱹᱲ ᱦᱚᱪᱚ ᱞᱤᱧᱟᱹ ᱡᱚᱦᱟᱨ